ᱟᱞᱮ ᱠᱚᱭᱮᱠ ᱡᱚᱱ ᱜᱟᱛᱮ ᱠᱚᱲᱟ ᱠᱚ ᱢᱤᱫᱴᱮᱱ ᱵᱟᱨᱦᱮ ᱴᱩᱨ ᱞᱮ ᱯᱞᱟᱱ ᱞᱮᱫᱟ ᱞᱮ ᱛᱳ ᱚᱱᱟ ᱴᱩᱨ ᱯᱮᱞᱟᱱ ᱠᱟᱛᱮ ᱟᱞᱮ ᱞᱮ ᱰᱤᱥᱭᱤᱴ ᱞᱮᱫᱟ ᱡᱮ ᱢᱟᱱᱮ ᱥᱤᱫᱷᱟᱱᱛᱚ ᱞᱮ ᱦᱟᱛᱟᱣ ᱞᱮᱫᱟ ᱡᱮ ᱟᱞᱮᱫᱚ ᱴᱨᱮᱱ ᱛᱮᱞᱮ ᱪᱟᱞᱟᱜᱼᱟ ᱛᱳ ᱴᱨᱮᱱ ᱛᱮ ᱪᱟᱞᱟᱜ ᱚᱠᱛᱚ ᱥᱚᱢᱭ ᱡᱚᱠᱷᱚᱱ ᱯᱮᱞᱟᱴ ᱯᱷᱚᱨᱚᱢ ᱞᱮ ᱪᱟᱞᱟᱣ ᱮᱱᱟ ᱚᱸᱰᱮ ᱢᱤᱫᱴᱮᱱ ᱢᱟᱱᱮ ᱚᱠᱚᱭ ᱪᱚᱠᱚ ᱵᱟᱹᱜᱤ ᱚᱴᱚ ᱟᱠᱟᱫ ᱛᱟᱦᱮᱱᱟ ᱯᱚᱭᱥᱟ ᱨᱮᱱᱟᱜ ᱵᱮᱜ ᱛᱳ ᱚᱱᱟ ᱯᱚᱭᱥᱟ ᱡᱚᱠᱷᱚᱱ ᱞᱮ ᱧᱟᱢ ᱠᱮᱫᱟ ᱛᱳ ᱟᱞᱮ ᱛᱚᱠᱷᱚᱱ ᱵᱚᱱᱫᱷᱩ ᱞᱮ ᱧᱮᱞ ᱠᱮᱫᱟ ᱡᱮ ᱚᱱᱟ ᱫᱚ ᱯᱚᱭᱥᱟ ᱵᱮᱜ ᱠᱟᱱᱟ ᱢᱮᱱᱛᱮ ᱥᱮ ᱡᱟᱦᱟᱸᱭ ᱠᱚ ᱦᱤᱲᱤᱧᱴᱚ ᱟᱠᱟᱫᱟ ᱱᱤᱥᱪᱳᱭ ᱩᱱᱠᱩ ᱯᱚᱭᱥᱟ ᱨᱮᱱᱟᱜ ᱵᱷᱟᱹᱜᱤ ᱢᱟᱱᱮ ᱫᱚᱨᱠᱟ ᱢᱮᱱᱟᱜ ᱛᱟᱠᱚ ᱛᱮ ᱩᱱᱠᱩ ᱦᱳᱭ ᱛᱮ ᱯᱚᱭᱥᱟ ᱠᱚ ᱤᱫᱤᱭᱮᱫᱟ ᱛᱳ ᱚᱱᱟ ᱠᱟᱨᱚᱱ ᱛᱮ ᱟᱞᱮ ᱞᱮ ᱡᱚᱛᱚ ᱦᱚᱲ ᱡᱚᱛᱚ ᱵᱩᱱᱫᱷᱩ ᱢᱤᱞᱮ ᱞᱮ ᱥᱤᱫᱷᱟᱱᱛᱚ ᱞᱮ ᱜᱚᱴᱟ ᱠᱮᱫᱟ ᱡᱮ ᱚᱱᱟ ᱯᱚᱭᱥᱟ ᱨᱮᱱᱟᱝ ᱵᱮᱜ ᱫᱚ ᱨᱮᱹᱞ ᱡᱟᱦᱟᱸ ᱥᱴᱮᱥᱚᱱ ᱨᱮᱱᱟᱜ ᱥᱴᱮᱥᱚᱱ ᱢᱟᱥᱴᱟᱨ ᱡᱟᱦᱟᱴᱟᱜ ᱡᱟᱦᱟᱨᱮᱭ ᱛᱟᱦᱮᱱᱟ ᱚᱱᱟ ᱥᱴᱮᱥᱚᱱ ᱢᱟᱥᱴᱟᱨᱟᱜ ᱚᱯᱷᱤᱥ ᱨᱮᱞᱮ ᱤᱫᱤ ᱴᱚ ᱠᱟᱫᱟ ᱟᱨᱞᱮ ᱢᱮᱱᱴᱚ ᱟᱫᱮᱭᱟ ᱱᱤᱭᱟᱹ ᱯᱚᱭᱥᱟ ᱫᱚ ᱚᱠᱚᱭᱟᱜ ᱪᱚᱝ ᱵᱩᱡᱩᱨ ᱟᱠᱟᱱᱟ ᱛᱳ ᱱᱤᱭᱟᱹ ᱯᱚᱭᱥᱟ ᱡᱟᱛᱮ ᱩᱱᱠᱩᱠᱚ ᱧᱟᱢ ᱚᱱᱟᱛᱮ ᱱᱚᱜᱼᱚᱭᱞᱮ ᱡᱚᱢᱟ ᱠᱮᱫᱟ ᱛᱳ ᱱᱚᱝᱠᱟᱱ ᱥᱳᱢᱳᱭ ᱨᱮ ᱱᱚᱝᱠᱟᱱᱟᱜ ᱢᱤᱫᱴᱟᱱ ᱵᱚᱱᱫᱩ ᱠᱚ ᱢᱤᱞᱮᱜᱮ ᱡᱚᱛᱚ ᱦᱚᱲ ᱢᱤᱫᱴᱮᱱ ᱠᱟᱛᱷᱟ ᱞᱮ ᱜᱚᱴᱟ ᱠᱮᱫᱟ ᱡᱮ ᱵᱟᱝ ᱚᱱᱟ ᱯᱚᱭᱥᱟ ᱫᱚ ᱫᱷᱚᱨᱚ ᱢᱤᱫᱴᱮᱱ ᱞᱟᱹᱠᱛᱤᱭᱟᱱ ᱯᱚᱭᱥᱟ ᱠᱟᱱᱟ ᱡᱟᱛᱮ ᱞᱟᱹᱠᱛᱤ ᱨᱮᱜᱮ ᱢᱟᱱᱮ ᱵᱮᱵᱚᱦᱟᱨ ᱦᱩᱭᱪᱚ ᱜᱮ